ᱤᱧᱟᱜ ᱟᱹᱛᱩ ᱨᱮᱭᱟᱜ ᱤᱛᱩᱱ ᱟᱥᱲᱟ ᱨᱮ ᱴᱚᱭᱞᱮᱴ ᱩᱣᱟᱜ ᱫᱟᱜ ᱯᱩᱸᱛᱷᱤ ᱰᱮᱠᱥ ᱵᱮᱧᱪ ᱡᱚᱢᱟᱜ ᱥᱟᱨᱵᱷᱟᱨ ᱥᱟᱱᱟᱢᱟᱜ ᱜᱮ ᱢᱮᱱᱟᱜ ᱟᱠᱟᱫᱟ ᱢᱮᱱᱠᱷᱟᱱ ᱩᱛᱱᱟᱹᱣ ᱚᱵᱷᱟᱵ ᱛᱮ ᱚᱱᱟ ᱠᱚᱫᱚ ᱱᱤᱛ ᱟᱸ ᱞᱟᱸᱫᱩᱲᱚᱜ ᱦᱚᱨ ᱨᱮ ᱢᱮᱱᱟᱜ ᱟᱠᱟᱫᱟ ᱪᱮᱫᱞᱮᱠᱟ ᱚᱱᱟ ᱫᱚ ᱱᱚᱝᱠᱟ ᱡᱮ ᱴᱚᱭᱞᱮᱴ ᱢᱮᱱᱟᱜ ᱟᱠᱟᱫ ᱨᱮᱦᱚᱸ ᱜᱤᱫᱽᱨᱟᱹ ᱠᱚ ᱴᱚᱭ ᱚᱱᱟ ᱡᱟᱭᱜᱟ ᱨᱮ ᱴᱚᱭᱞᱮᱴ ᱠᱟᱛᱮ ᱚᱱᱟ ᱡᱟᱭᱜᱟ ᱨᱮ ᱫᱟᱜ ᱵᱟᱝᱠᱚ ᱫᱩᱞᱟᱜ ᱠᱟᱱᱟ ᱡᱩᱫᱤ ᱚᱱᱟ ᱡᱟᱭᱜᱟ ᱨᱮ ᱫᱟᱜ ᱠᱚ ᱫᱩᱞᱟᱜᱼᱟ ᱛᱟᱞᱦᱮ ᱛᱚᱵᱮᱭᱮᱱᱟ ᱜᱮ ᱴᱚᱭᱞᱮᱴ ᱦᱚᱸ ᱥᱟᱯ ᱟᱼᱥᱟᱯᱤ ᱛᱟᱦᱮᱸᱱᱟ ᱤᱛᱩᱱ ᱟᱥᱲᱟ ᱥᱩᱨ ᱨᱮᱜᱮ ᱢᱮᱱᱟᱜ ᱟᱠᱟᱫᱟ ᱧᱩᱣᱟᱜ ᱟᱜ ᱨᱮᱱᱟᱜ ᱵᱚᱱᱫᱮᱡ ᱚᱱᱟ ᱫᱚ ᱠᱟᱱᱟ ᱢᱤᱫᱴᱟᱝ ᱠᱩᱧ ᱠᱩᱧ ᱨᱮᱱᱟᱜ ᱫᱟᱜ ᱠᱚ ᱵᱮᱵᱚᱦᱟᱨ ᱨᱮᱦᱚᱸ ᱚᱱᱟ ᱥᱩᱨᱼᱥᱩᱯᱩᱨ ᱨᱮ ᱟᱹᱰᱤ ᱞᱮᱠᱟᱱᱟᱜ ᱚᱸᱡᱽᱨᱟ ᱡᱚᱵᱽᱨᱟ ᱠᱚᱠᱚ ᱜᱤᱰᱤ ᱦᱚᱴᱚ ᱠᱟᱜᱼᱟ ᱚᱱᱟ ᱠᱷᱟᱛᱤᱨ ᱛᱮ ᱠᱩᱧ ᱨᱮᱱᱟᱜ ᱫᱟᱜ ᱡᱟᱦᱟᱸᱞᱮᱠᱟ ᱵᱟᱲᱤᱡᱚᱜ ᱠᱟᱱᱟ ᱚᱱᱠᱟ ᱜᱮ ᱦᱚᱲᱢᱚ ᱠᱚᱦᱚᱸ ᱜᱤᱫᱽᱨᱟᱹ ᱠᱚᱣᱟᱜ ᱵᱟᱲᱤᱡ ᱤᱫᱤᱜ ᱠᱟᱱᱟ ᱤᱛᱩᱱ ᱟᱥᱲᱟ ᱨᱮᱜᱮ ᱢᱮᱱᱟᱜᱼᱟ ᱯᱩᱸᱛᱷᱤ ᱢᱩᱨᱟᱹᱭ ᱢᱮᱱᱠᱷᱟᱱ ᱚᱱᱟ ᱯᱩᱛᱷᱤ ᱠᱚᱦᱚᱸ ᱢᱤᱫᱴᱟᱝᱼᱵᱟᱨᱭᱟ ᱜᱤᱫᱽᱨᱟᱹ ᱱᱚᱝᱠᱟ ᱢᱮᱱᱟᱜ ᱠᱚᱣᱟ ᱚᱲᱟᱜ ᱛᱮᱠᱚ ᱤᱫᱤᱭᱟ ᱟᱨ ᱵᱟᱝᱠᱚ ᱟᱜᱩ ᱦᱚᱴᱚ ᱠᱟᱜᱼᱟ ᱱᱚᱣᱟ ᱠᱷᱟᱛᱤᱨ ᱛᱮᱦᱚᱸ ᱠᱤᱱᱛᱩ ᱚᱞᱚᱜ ᱯᱟᱲᱦᱟᱜ ᱨᱮᱱᱟᱜ ᱯᱩᱛᱷᱤ ᱠᱚᱫᱚ ᱟᱫ ᱪᱟᱵᱟᱜ ᱠᱟᱱᱟ ᱱᱚᱣᱟ ᱠᱚ ᱡᱩᱫᱤ ᱴᱷᱤᱠᱼᱴᱷᱟᱠ ᱢᱟᱱᱟᱣᱼᱵᱟᱛᱟᱣ ᱛᱟᱞᱮ ᱛᱮᱠᱚ ᱤᱫᱤᱭᱟ ᱠᱚ ᱟᱜᱩᱭᱟᱠᱚ ᱛᱚᱵᱮᱭᱟᱱᱟᱜ ᱜᱮ ᱱᱚᱣᱟ ᱚᱞᱚᱜᱼᱯᱟᱲᱦᱟᱣ ᱦᱚᱸ ᱩᱛᱱᱟᱹᱣᱚᱜᱼᱟ ᱚᱱᱠᱟ ᱜᱮ ᱡᱚᱢᱟᱜ ᱨᱮᱱᱟᱜ ᱵᱚᱱᱫᱮᱡ ᱯᱟᱦᱴᱟ ᱫᱚ ᱟᱱᱟᱴ ᱵᱟᱱᱩᱜ ᱟᱠᱟᱫᱟ ᱡᱩᱫᱤ ᱮᱴᱟᱜ ᱯᱟᱦᱴᱟ ᱟᱜ ᱡᱟᱦᱟᱸ ᱟᱱᱟᱴ ᱢᱮᱱᱟᱜᱼᱟ ᱚᱱᱟ ᱫᱚ ᱦᱩᱭᱩᱜ ᱠᱟᱱᱟ ᱵᱮᱧᱪ ᱛᱟᱭᱚᱢᱼᱫᱟᱨᱟᱢ ᱵᱮᱧᱪ ᱦᱚᱸ ᱟᱨᱚ ᱵᱮᱱᱟᱣ ᱦᱩᱭᱩᱜᱼᱟ ᱛᱚᱵᱮᱭᱮᱱᱟ ᱜᱮ ᱱᱚᱣᱟ ᱠᱚᱫᱚ ᱩᱛᱱᱟᱹᱣ ᱠᱚᱨᱟᱣ ᱜᱟᱱᱚᱜᱼᱟ